ᱡᱩᱣᱟᱹᱱ ᱠᱚ ᱵᱮᱠᱟᱨ ᱵᱟᱵᱚᱫ ᱦᱚᱛᱚᱧ ᱩᱭᱦᱟᱹᱨᱫᱟ ᱡᱩᱣᱟᱹᱱ ᱠᱚᱫᱚ ᱠᱷᱟᱹᱞᱤ ᱚᱞᱚᱜ ᱯᱟᱲᱦᱟᱣᱛᱮ ᱟᱭᱢᱟ ᱞᱮᱠᱟᱱ ᱠᱟᱹᱢᱤ ᱦᱟᱛᱮᱨ ᱠᱟᱡᱽ ᱠᱚ ᱪᱮᱫ ᱞᱟᱹᱠᱛᱤ ᱠᱟᱱᱟ ᱥᱚᱨᱠᱟᱨ ᱯᱟᱦᱴᱟ ᱠᱷᱚᱱ ᱤᱥᱠᱩᱞ ᱠᱚᱞᱮᱡᱽ ᱤᱭᱩᱱᱤᱵᱷᱟᱨᱥᱤᱴᱤ ᱨᱮ ᱱᱚᱣᱟ ᱫᱚ ᱥᱟᱨᱴᱚᱯᱷᱤᱠᱮᱴ ᱰᱤᱯᱞᱚᱢᱟ ᱠᱳᱨᱥ ᱞᱮᱠᱟᱛᱮ ᱩᱱᱠᱩ ᱪᱮᱫ ᱟᱠᱚ ᱞᱟᱹᱠᱛᱤ ᱠᱟᱱᱟ ᱟᱨ ᱚᱱᱟ ᱠᱚ ᱚᱠᱟ ᱠᱚᱣᱟᱜ ᱴᱮᱞᱮᱱᱴ ᱢᱮᱱᱟᱜᱼᱟ ᱚᱱᱟ ᱠᱚ ᱛᱟᱞᱟᱛᱮ ᱦᱟᱨᱟᱼᱵᱩᱨᱩ ᱞᱟᱹᱠᱛᱤ ᱠᱟᱱᱟ ᱥᱟᱶ ᱥᱟᱶᱛᱮ ᱡᱟᱦᱟᱸᱭ ᱪᱟᱹᱠᱨᱤ ᱠᱚᱠᱚ ᱧᱟᱢ ᱠᱟᱫᱟ ᱠᱚᱨᱢᱚ ᱥᱚᱝᱥᱛᱷᱟᱱ ᱥᱚᱨᱠᱟᱨ ᱦᱚᱸ ᱵᱟᱲᱦᱟᱣ ᱞᱟᱹᱠᱛᱤ ᱠᱟᱱ ᱛᱟᱭᱟ ᱡᱟᱛᱮ ᱡᱷᱚᱛᱚ ᱡᱟᱭᱜᱟ ᱨᱮᱜᱮ ᱡᱟᱹᱥᱛᱤ ᱠᱟᱭᱛᱮ ᱩᱱᱠᱩ ᱜᱤᱫᱽᱨᱟᱹ ᱠᱚ ᱪᱟᱹᱠᱨᱤ ᱵᱟᱹᱠᱨᱤ ᱠᱚ ᱧᱟᱢ ᱫᱟᱲᱮᱭᱟᱜ ᱢᱟ ᱡᱷᱚᱛᱚ ᱯᱳᱥᱴ ᱴᱷᱤᱠ ᱴᱷᱟᱠ ᱠᱨᱤᱭᱮᱴᱚᱜ ᱢᱟ ᱟᱨ ᱚᱱᱟ ᱠᱚ ᱯᱷᱩᱞ ᱯᱷᱤᱞᱚᱜ ᱢᱟ ᱱᱚᱣᱟ ᱠᱚ ᱞᱟᱹᱜᱤᱫ ᱥᱚᱨᱠᱟᱨ ᱴᱷᱮᱱᱟᱜ ᱱᱚᱣᱟ ᱠᱚ ᱞᱟᱹᱠᱛᱤ ᱢᱮᱱᱟᱜ ᱟᱠᱟᱫᱟ ᱥᱚᱨᱠᱟᱨ ᱡᱩᱫᱤ ᱵᱟᱭ ᱪᱮᱥᱴᱟᱭᱟ ᱱᱩᱠᱩ ᱵᱮᱠᱟᱨ ᱥᱚᱢᱚᱥᱥᱟ ᱵᱮᱠᱟᱨ ᱡᱩᱣᱟᱹᱱ ᱠᱚ ᱡᱟᱦᱟᱸᱭ ᱢᱮᱱᱟᱜ ᱠᱚᱣᱟ ᱩᱱᱠᱩ ᱪᱟᱥᱼᱵᱟᱥ ᱨᱮ ᱜᱚᱲᱚ ᱟᱠᱚ ᱞᱟᱹᱠᱛᱤ ᱟᱠᱚ ᱠᱟᱱᱟ ᱱᱟᱦᱟᱜ ᱫᱚ ᱡᱤᱵᱽᱼᱡᱤᱭᱟᱹᱞᱤ ᱟᱹᱥᱩᱞ ᱨᱮ ᱦᱟᱹᱠᱩ ᱪᱟᱥ ᱨᱮ ᱱᱚᱜᱼᱚᱭ ᱵᱟᱜᱟᱱ ᱪᱟᱥ ᱥᱮ ᱯᱷᱚᱞᱼᱰᱚᱞ ᱡᱟᱦᱟᱸ ᱫᱚ ᱡᱚᱼᱵᱤᱞᱤ ᱠᱚ ᱪᱟᱥ ᱥᱮ ᱟᱭᱢᱟ ᱞᱮᱠᱟᱱ ᱯᱳᱞᱴᱨᱤ ᱪᱟᱥ ᱢᱮᱨᱚᱢ ᱪᱟᱥ ᱥᱩᱠᱨᱤ ᱪᱟᱥ ᱚᱱᱟ ᱨᱮᱭᱟᱜ ᱠᱟᱹᱢᱤ ᱩᱫᱽᱜᱟᱹᱣ ᱞᱟᱹᱠᱛᱤ ᱠᱟᱱᱟ ᱡᱟᱦᱟᱸ ᱫᱚ ᱠᱷᱮᱞᱟᱼᱫᱷᱩᱞᱟ ᱡᱟᱦᱟᱸᱭ ᱠᱚ ᱪᱚᱨᱪᱟᱭᱟ ᱠᱷᱮ ᱟᱠᱚ ᱩᱱᱠᱩ ᱚᱱᱟᱨᱮ ᱩᱫᱽᱜᱟᱹᱣ ᱮᱢ ᱞᱟᱹᱠᱛᱤ ᱠᱟᱱᱟ ᱥᱮ ᱚᱱᱟᱛᱮ ᱚᱱᱠᱟᱱᱟᱜ ᱠᱳᱪᱤᱝ ᱥᱮᱱᱴᱟᱨ ᱥᱮᱯᱷ ᱛᱟᱞᱟᱛᱮ ᱮᱥᱴᱮᱰᱤᱭᱟᱢ ᱠᱚ ᱵᱮᱱᱟᱣ ᱛᱟᱞᱟᱛᱮ ᱩᱱᱠᱩ ᱠᱷᱮᱞ ᱠᱚ ᱯᱨᱮᱠᱴᱤᱥ ᱠᱳᱪ ᱠᱚᱫᱚ ᱟᱠᱚ ᱛᱟᱞᱟᱛᱮ ᱡᱚᱢᱼᱧᱩ ᱦᱚᱨᱚᱜ ᱵᱟᱸᱫᱮ ᱥᱮ ᱚᱞᱚᱜ ᱯᱟᱲᱦᱟᱣ ᱚᱸᱰᱮ ᱮᱢ ᱠᱟᱛᱮᱜ ᱩᱱᱠᱩ ᱠᱚ ᱪᱚᱨᱪᱟ ᱫᱟᱲᱮᱭᱟᱜ ᱢᱟ ᱚᱱᱟ ᱠᱚ ᱞᱟᱹᱜᱤᱫ ᱥᱚᱨᱠᱟᱨ ᱠᱷᱚᱡ ᱜᱚᱲᱚ ᱧᱟᱢ ᱞᱟᱹᱠᱛᱤ ᱠᱟᱱᱟ ᱚᱠᱚᱭ ᱮᱱᱮᱡ ᱥᱮᱨᱮᱧ ᱡᱟᱦᱟᱱᱟᱜ ᱜᱮᱠᱚ ᱠᱚᱨᱟᱣᱟ ᱡᱮᱠᱳᱱᱳ ᱵᱮᱠᱟᱨ ᱠᱚ ᱥᱮ ᱚᱞ ᱵᱟᱭ ᱵᱟᱰᱟᱭᱟ ᱨᱮᱦᱚᱸ ᱟᱭᱟᱜ ᱡᱟᱦᱟᱸ ᱠᱟᱛᱮᱜ ᱟᱹᱥᱩᱞ ᱫᱟᱲᱮᱜ ᱢᱟᱭ ᱱᱤᱡᱮᱨᱟᱜ ᱚᱱᱟ ᱜᱮᱨᱮᱱᱴᱤ ᱥᱚᱨᱠᱟᱨ ᱯᱟᱦᱚᱴᱟ ᱠᱷᱚᱱ ᱮᱢ ᱞᱟᱹᱠᱛᱤ ᱢᱮᱱᱟᱜ ᱟᱠᱟᱫᱟ ᱛᱚᱵᱮ ᱟᱱᱟᱜ ᱱᱚᱣᱟ ᱫᱤᱥᱚᱢ ᱥᱮ ᱩᱱᱱᱚᱭᱚᱱ ᱥᱮ ᱰᱮᱵᱷᱞᱚᱯ ᱫᱟᱲᱮᱭᱟᱜᱼᱟ ᱦᱩᱰᱤᱧ ᱢᱤᱫᱴᱟᱱ ᱟᱹᱛᱩ ᱠᱷᱚᱱᱜᱮ ᱟᱹᱛᱩ ᱞᱮᱵᱮᱞ ᱠᱷᱚᱱᱜᱮ ᱜᱨᱟᱢᱢᱚ ᱞᱮᱵᱮᱞ ᱠᱷᱚᱱ ᱱᱚᱣᱟ ᱠᱚᱫᱚ ᱦᱟᱨᱟᱜ ᱤᱡ ᱱᱩᱠᱩ ᱵᱮᱠᱟᱨ ᱠᱚ ᱥᱚᱢᱚᱥᱥᱟ ᱠᱚ ᱫᱩᱨ ᱞᱟᱹᱠᱛᱤ ᱠᱟᱱᱟ ᱥᱚᱦᱚᱨ ᱨᱮᱱ ᱦᱚᱸ ᱟᱭᱢᱟ ᱩᱱᱠᱩ ᱫᱚᱠᱚ ᱩᱭᱦᱟᱹᱨ ᱵᱷᱟᱵᱽᱱᱟ ᱫᱟᱲᱮᱭᱜ ᱠᱟᱱᱟ ᱱᱤᱡᱮ ᱱᱤᱡᱮ ᱛᱮᱜᱮ ᱟᱹᱛᱩ ᱚᱲᱟᱜ ᱨᱮᱱ ᱫᱚ ᱩᱱᱠᱩ ᱚᱱᱟ ᱩᱭᱦᱟᱹᱨ ᱵᱷᱟᱵᱽᱱᱟ ᱵᱮᱠᱟᱨ ᱚᱠᱟ ᱞᱮᱠᱟᱛᱮ ᱥᱟᱦᱟᱭ ᱦᱩᱭᱩᱜᱼᱟ ᱚᱱᱟᱜᱮ ᱵᱟᱠᱚ ᱩᱰᱩᱠ ᱫᱟᱲᱮᱭᱟᱜ ᱠᱟᱱᱟ ᱚᱸᱰᱮ ᱠᱷᱚᱱ ᱵᱟᱠᱚ ᱩᱰᱩᱠ ᱫᱟᱲᱮᱭᱟᱜ ᱠᱟᱱᱟ ᱚᱱᱟ ᱠᱚᱜᱮ ᱥᱚᱨᱠᱟᱨ ᱦᱚᱸ ᱩᱱᱠᱩ ᱩᱫᱽᱜᱟᱹᱣ ᱮᱢ ᱥᱮ ᱩᱱᱠᱩ ᱯᱨᱮᱨᱚᱱᱟ ᱮᱢ ᱛᱟᱞᱟᱛᱮ ᱱᱚᱝᱠᱟᱱᱟᱜ ᱠᱟᱹᱢᱤᱦᱚᱨᱟ ᱠᱚ ᱥᱟᱵ ᱞᱟᱹᱠᱛᱤ ᱢᱮᱱᱟᱜ ᱟᱠᱟᱫᱟ